ᱦᱮᱸ ᱦᱮᱞᱳ ᱥᱟᱭᱠᱮᱞ ᱫᱚᱠᱟᱱ ᱨᱮᱱᱮᱢ ᱢᱮᱱᱮᱫᱼᱟ ᱥᱮ ᱟᱪᱪᱷᱟ ᱦᱮᱸ ᱤᱧ ᱦᱩᱱᱟᱹᱝ ᱥᱟᱭᱠᱮᱞᱤᱧ ᱫᱚᱨᱠᱟᱨᱚᱜ ᱠᱟᱱᱟ ᱠᱤᱨᱤᱧ ᱪᱮᱫ ᱞᱮᱠᱟᱱ ᱥᱟᱭᱠᱮᱞ ᱠᱚ ᱢᱮᱱᱟᱜᱼᱟ ᱟᱪᱪᱷᱟ ᱦᱳᱭ ᱚ ᱢᱟᱱᱮ ᱱᱤᱛᱚᱝ ᱱᱟᱣᱟ ᱢᱚᱰᱮᱞ ᱥᱮ ᱢᱟᱨᱮ ᱢᱚᱰᱮᱞ ᱞᱮᱠᱟᱱᱟᱜ ᱠᱚ ᱢᱮᱱᱟᱜᱼᱟ ᱟᱪᱪᱷᱟ ᱟᱨ ᱮᱫ ᱜᱚᱱᱚᱝ ᱠᱚᱫᱚ ᱪᱮᱫ ᱞᱮᱠᱟ ᱢᱮᱱᱟᱜᱼᱟ ᱟᱪᱪᱷᱟ ᱟᱪᱪᱷᱟ ᱦᱮᱸ ᱦᱳᱭ ᱟᱨ ᱚᱱᱟ ᱠᱚᱨᱮᱱᱟᱜ ᱢᱚᱰᱮᱞ ᱠᱚ ᱪᱮᱫ ᱞᱮᱠᱟ ᱦᱮᱱᱰᱮᱞ ᱠᱚᱫᱚ ᱪᱮᱫ ᱞᱮᱠᱟ ᱟᱹᱪᱩᱵᱟᱞᱟ ᱦᱮᱱᱰᱮᱞ ᱥᱮ ᱥᱚᱡᱦᱮ ᱵᱟᱞᱟ ᱦᱮᱱᱰᱮᱞ ᱠᱚ ᱢᱮᱱᱟᱜᱼᱟ ᱟᱪᱪᱷᱟ ᱚ ᱟᱪᱪᱷᱟ ᱟᱫᱚᱻ ᱛᱤᱱ ᱚᱠᱛᱚᱨᱮ ᱠᱷᱩᱞᱟᱹᱣ ᱛᱟᱦᱮᱱᱟ ᱫᱚᱠᱟᱱ ᱥᱮᱛᱟᱜ ᱟᱸᱴ ᱵᱟᱡᱮ ᱠᱷᱚᱱᱟᱜ ᱛᱟᱨᱟᱥᱤ ᱵᱮᱲᱟ ᱛᱟᱦᱮᱱᱟ ᱟᱹᱭᱩᱵ ᱵᱮᱲᱟ ᱫᱷᱟᱹᱨᱤᱡ ᱟᱪᱪᱷᱟ ᱟᱪᱪᱷᱟ ᱦᱮᱸ ᱦᱳᱭ ᱦᱳᱭ ᱟᱪᱪᱷᱟ ᱦᱳᱭ ᱤᱧ ᱫᱚᱨᱠᱟᱨᱚᱜ ᱠᱟᱱᱟᱹᱧ ᱥᱟᱭᱠᱮᱞ ᱦᱳᱭ ᱦᱳᱭ ᱢᱤᱫ ᱫᱤᱱᱤᱧ ᱥᱮᱱᱚᱜᱼᱟ ᱥᱟᱭᱠᱮᱞ ᱧᱮᱞ ᱞᱮᱠᱟ ᱱᱟᱦᱟᱸᱜ ᱟᱨ ᱠᱟᱹᱣᱰᱤ ᱠᱚ ᱚᱰᱚᱠ ᱵᱟᱲᱟ ᱠᱟᱛᱮ ᱱᱟᱦᱟᱜ ᱤᱧ ᱠᱤᱨᱤᱧ ᱪᱟᱞᱟᱜᱼᱟ ᱢᱤᱫ ᱫᱤᱱ ᱟᱨᱦᱚᱸ ᱢᱤᱫ ᱫᱤᱱ ᱧᱮᱞ ᱞᱮᱠᱟᱧ ᱥᱮᱱᱚᱜᱼᱟ ᱠᱷᱟᱱ ᱦᱟᱸᱜ ᱦᱳᱭ ᱜᱟᱯᱟ ᱢᱮᱭᱟᱝ ᱥᱮᱫ ᱦᱳᱭ ᱦᱳᱭ ᱦᱚᱸ ᱦᱚᱸ ᱟᱪᱪᱷᱟ

ᱦᱳᱭ ᱛᱟᱦᱚᱞᱮᱛᱚ ᱢᱟᱱᱮ ᱢᱟᱨᱮ ᱢᱚᱰᱮᱞ ᱠᱚᱦᱚᱸ ᱪᱟᱵᱟ ᱤᱫᱤᱜ ᱠᱟᱱᱟ ᱛᱚ ᱱᱟᱣᱟ ᱢᱚᱰᱮᱞᱜᱮ ᱠᱤᱨᱤᱧ ᱥᱟᱱᱟᱦᱟ ᱢᱟᱱᱮ ᱱᱟᱣᱟ ᱢᱚᱰᱮᱞ ᱠᱷᱟᱱ ᱠᱟᱹᱴᱤᱡ ᱞᱟᱜᱟᱣ ᱵᱟᱲᱟ ᱡᱚᱝ ᱦᱚᱸ ᱟᱨ ᱧᱮᱞ ᱡᱚᱝ ᱦᱚᱸ ᱠᱟᱹᱴᱤᱡ ᱨᱟᱹᱥᱠᱟᱹ ᱫᱷᱟᱨᱟ ᱵᱩᱡᱷᱟᱹᱜᱼᱟ ᱟᱪᱪᱷᱟ

ᱡᱚᱛᱚ ᱞᱮᱠᱟᱱ ᱦᱟᱸᱜ ᱡᱚᱛᱚ ᱞᱮᱠᱟᱱᱟᱜ ᱢᱮᱱᱟᱜᱼᱟ ᱡᱟᱦᱟᱸ ᱞᱮᱠᱟ ᱦᱤᱨᱳ ᱠᱳᱢᱯᱟᱱᱤᱭᱟᱜ ᱮᱴᱞᱟᱥ ᱦᱳᱱᱰᱟ ᱠᱳᱢᱯᱟᱱᱤ ᱚᱞᱛᱮᱫ ᱵᱷᱮᱜᱟᱨ ᱵᱷᱮᱜᱟᱨ ᱛᱮᱫ ᱢᱮᱱᱟᱜᱼᱟ ᱟᱪᱪᱷᱟ ᱟᱪᱪᱷᱟ ᱦᱳᱭ ᱫᱚᱨᱠᱟᱨᱚᱜ ᱦᱳᱭ ᱪᱟᱞᱟᱜ ᱟᱹᱧ ᱟᱨ ᱧᱮᱞ ᱧᱚᱜᱟᱹᱧ ᱦᱟᱜ ᱦᱳᱭ ᱪᱮᱫ ᱞᱮᱠᱟ ᱦᱳᱭ ᱟᱪᱪᱷᱟ ᱦᱳᱭ ᱛᱚᱵᱮ ᱢᱟ ᱮᱱᱠᱷᱟᱱ ᱜᱟᱯᱟ ᱢᱮᱭᱟᱝ ᱥᱮᱫ ᱥᱮᱱ ᱦᱩᱭᱩᱜ ᱠᱟᱱᱟ ᱦᱮᱸ ᱟᱪᱪᱷᱟ ᱦᱳᱭ ᱯᱷᱳᱱ ᱢᱟᱲᱟᱝ ᱟᱹᱢᱟᱹᱧ ᱦᱟᱸᱜ ᱞᱟᱦᱟᱨᱮᱧ ᱯᱷᱳᱱ ᱧᱚᱜ ᱟᱢᱟ ᱥᱮᱱᱚᱜ ᱠᱟᱹᱱᱟᱹᱧ ᱢᱮᱱᱛᱮ ᱦᱳᱭ ᱠᱟᱹᱣᱰᱤ ᱤᱱᱟᱹ ᱯᱚᱨᱮ ᱱᱟᱦᱟᱜ ᱠᱟᱹᱣᱰᱤ ᱠᱚ ᱦᱩᱭᱞᱮᱱ ᱠᱷᱟᱱ ᱠᱤᱨᱤᱧ ᱤᱧ ᱪᱟᱞᱟᱜᱼᱟ ᱟᱫᱚ ᱱᱟᱦᱟᱜ ᱯᱚᱨᱮ ᱛᱮ ᱟᱨ ᱵᱟᱠᱷᱟᱱ ᱮᱱ ᱦᱤᱞᱳᱜ ᱡᱩᱫᱤ ᱱᱟᱦᱟᱜ ᱯᱩᱭᱥᱟᱹ ᱡᱚᱜᱟᱲᱚᱜ ᱠᱷᱟᱱ ᱤᱱᱟᱹ ᱦᱤᱞᱳᱜ ᱜᱮ ᱟᱹᱜᱩ ᱛᱚᱨᱟᱭ ᱦᱩᱭᱩᱜᱼᱟ ᱟᱪᱪᱷᱟ ᱢᱟ ᱛᱚᱵᱮ ᱴᱷᱤᱠ ᱜᱮᱭᱟ ᱦᱮᱸ ᱦᱳᱭ ᱴᱷᱤᱠ ᱢᱟ